ᱟᱞᱮ ᱫᱚ ᱡᱤᱭᱟᱹᱞᱤ ᱦᱚᱸᱞᱮ ᱟᱹᱥᱩᱞ ᱠᱚᱜᱮᱭᱟ ᱡᱮᱢᱚᱱ ᱥᱤᱢ ᱥᱩᱠᱨᱤ ᱢᱮᱨᱚᱢ ᱥᱤᱢ ᱦᱚᱸ ᱜᱚᱴᱟ ᱛᱮ ᱜᱚᱡᱽ ᱠᱟᱛᱮᱫ ᱡᱤᱞ ᱞᱮ ᱟᱠᱷᱨᱤᱧᱟ ᱟᱨ ᱥᱩᱠᱨᱤ ᱦᱚᱸᱞᱮ ᱠᱩᱴᱟᱹᱢ ᱜᱚᱡᱽ ᱠᱚᱣᱟ ᱥᱩᱠᱨᱤ ᱦᱚᱸ ᱠᱩᱴᱟᱹᱢ ᱜᱚᱡᱽ ᱠᱟᱛᱮᱫ ᱛᱤᱱᱟᱹᱜ ᱠᱤᱞᱳ ᱡᱤᱞ ᱦᱩᱭᱩᱜᱚᱜᱼᱟ ᱚᱱᱟ ᱠᱤᱞᱳ ᱦᱤᱥᱟᱹᱵ ᱛᱮ ᱟᱹᱠᱷᱨᱤᱧ ᱞᱮ ᱤᱫᱤᱭᱟ ᱟᱨ ᱚᱱᱠᱟ ᱛᱮ ᱛᱤᱱᱥᱚ ᱴᱟᱠᱟ ᱫᱚᱨ ᱠᱟᱛᱮᱫ ᱞᱮ ᱟᱹᱠᱷᱨᱤᱧᱟ ᱚᱱᱠᱟ ᱛᱮ ᱫᱚ ᱟᱭᱢᱟ ᱯᱚᱭᱥᱟ ᱦᱤ ᱡᱩᱜ ᱛᱟᱞᱮᱭᱟ ᱟᱨ ᱢᱮᱨᱚᱢ ᱦᱚᱸᱞᱮ ᱟᱹᱥᱩᱞᱮᱫ ᱠᱚᱣᱟ ᱢᱮᱨᱚᱢ ᱦᱚᱸ ᱫᱤᱠᱩ ᱠᱚ ᱠᱤᱨᱤᱧ ᱟᱹᱜᱩ ᱤᱫᱤ ᱠᱚᱛᱟᱞᱮᱭᱟ ᱤᱫᱤ ᱠᱟᱛᱮᱫ ᱠᱚ ᱜᱚᱡᱽ ᱠᱚᱣᱟ ᱟᱞᱮ ᱞᱮ ᱪᱟᱞᱟᱜᱼᱟ ᱟᱨᱞᱮ ᱧᱮᱞᱟ ᱡᱮ ᱛᱤᱱᱟᱹᱜ ᱠᱤᱞᱳ ᱡᱤᱞ ᱦᱩᱭ ᱠᱟᱱᱟ ᱚᱱᱟ ᱠᱤᱞᱳ ᱦᱤᱥᱟᱹᱵ ᱛᱮ ᱟᱞᱮ ᱫᱚ ᱯᱚᱭᱥᱟ ᱠᱚ ᱮᱢᱟᱣᱟᱞᱮᱭᱟ ᱢᱟᱱᱮ ᱰᱷᱤᱨ ᱫᱚᱨ ᱛᱮᱜᱮ ᱟᱨ ᱚᱱᱟ ᱞᱮᱠᱟᱛᱮ ᱟᱞᱮ ᱫᱚ ᱴᱷᱟᱹᱣᱠᱟᱹ ᱫᱚ ᱵᱟᱞᱮ ᱮᱢᱟᱣᱟᱠᱚᱣᱟ ᱟᱞᱮ ᱱᱤᱡᱮ ᱛᱮ ᱜᱚᱡᱽ ᱠᱟᱛᱮᱫ ᱞᱮ ᱟᱹᱠᱷᱨᱤᱧᱟ ᱚᱱᱟ ᱞᱮᱠᱟᱛᱮᱫᱚ ᱯᱚᱭᱥᱟ ᱰᱷᱮᱨ ᱜᱮᱞᱮ ᱧᱟᱢᱟ ᱟᱞᱮ ᱫᱚ